ᱦᱚᱲ ᱫᱚᱠᱚ ᱯᱟᱭᱨᱟᱜᱼᱟ ᱡᱮ ᱱᱚᱜᱼᱚᱸᱭ ᱥᱟᱵ ᱠᱟᱜ ᱢᱮ ᱦᱚᱲ ᱫᱚᱠᱚ ᱯᱟᱭᱨᱟᱜᱼᱟ ᱪᱮᱫ ᱱᱚᱜᱼᱚᱸᱭ ᱚᱠᱚᱭ ᱫᱚ ᱚᱱᱟ ᱠᱚ ᱞᱟᱹᱜᱤᱫ ᱚᱱᱮ ᱢᱮᱰᱮᱞ ᱴᱮᱰᱮᱞ ᱞᱟᱹᱜᱤᱫ ᱦᱚᱲ ᱫᱚ ᱚᱠᱚᱭ ᱫᱚᱠᱚ ᱯᱷᱟᱥᱴ ᱥᱮᱠᱮᱱᱰᱚᱜᱼᱟ ᱯᱟᱭᱨᱟᱜ ᱛᱮᱜᱮ ᱟᱭᱢᱟ ᱫᱷᱚᱨᱚᱱ ᱨᱮᱱ ᱦᱚᱲ ᱠᱚ ᱛᱟᱦᱮᱱᱟ ᱪᱮᱫ ᱦᱚᱲ ᱠᱚ ᱯᱟᱭᱨᱟᱜ ᱟᱪᱮ ᱤᱧ ᱯᱷᱟᱥᱚᱜᱼᱟ ᱞᱟᱹᱴᱩ ᱞᱟᱹᱴᱩ ᱱᱤᱝᱠᱟ ᱯᱟᱥᱥᱚ ᱪᱷᱚᱥᱚ ᱢᱤᱴᱟᱨ ᱨᱮᱠᱚ ᱯᱟᱭᱨᱟ ᱛᱮᱠᱚ ᱪᱟᱞᱟᱜᱼᱟ ᱠᱤᱱᱛᱩ ᱚᱱᱟ ᱠᱚᱫᱚ ᱵᱟᱝ ᱤᱧᱫᱚᱧ ᱯᱟᱭᱨᱟ ᱵᱟᱲᱟᱜ ᱠᱷᱟᱱ ᱫᱚ ᱱᱚᱜᱼᱚᱸᱭ ᱯᱩᱠᱷᱨᱤ ᱠᱚᱨᱮ ᱜᱮ ᱪᱟᱞᱟᱜ ᱟᱹᱧ ᱱᱚᱜᱼᱚᱸᱭ ᱛᱮᱦᱮᱧ ᱫᱚᱧ ᱯᱟᱭᱨᱟᱜ ᱞᱟᱜᱟᱜᱼᱟ ᱢᱟᱱᱮ ᱨᱟᱹᱥᱠᱟᱹ ᱛᱮ ᱤᱧ ᱫᱚᱧ ᱪᱟᱞᱟᱜ ᱵᱟᱲᱟᱜ ᱠᱷᱟᱡ ᱯᱟᱭᱨᱟᱜ ᱜᱮ ᱱᱤᱭᱟᱹ ᱫᱚ ᱠᱷᱩᱥᱤ ᱜᱤᱧ ᱟᱹᱭᱠᱟᱹᱣᱟ ᱤᱧᱫᱚ ᱯᱟᱭᱨᱟᱜ ᱦᱚᱸ ᱠᱤᱱᱛᱩ ᱩᱱᱠᱩ ᱫᱚ ᱚᱠᱚᱭ ᱫᱚ ᱢᱮᱰᱮᱞ ᱛᱮᱠᱚ ᱩᱱᱠᱩ ᱢᱮᱰᱮᱞ ᱞᱟᱹᱜᱤᱫ ᱚᱠᱚᱭ ᱫᱚᱠᱚ ᱯᱟᱭᱨᱟᱜᱼᱟ ᱩᱱᱠᱩ ᱫᱚ ᱚᱱᱟ ᱠᱟᱱ ᱛᱟᱠᱚ ᱜᱮᱭᱟ ᱠᱟᱹᱢᱤ ᱟᱨ ᱤᱧᱫᱚ ᱵᱷᱟᱞᱟ ᱱᱚᱜᱼᱚᱸᱭ ᱤᱧ ᱥᱚᱠᱷ ᱟᱹᱫᱤᱧᱟᱹ ᱤᱧ ᱪᱟᱞᱟᱣ ᱮᱱᱟ ᱯᱟᱭᱨᱟᱜ ᱯᱟᱭᱨᱟ ᱦᱮᱡ ᱱᱟᱹᱧ ᱠᱤᱪᱷᱩ ᱜᱟᱱᱤᱧ ᱯᱟᱭᱨᱟᱭᱮᱱᱟ ᱱᱤᱭᱟᱹᱜᱮ ᱤᱧᱫᱚᱧ ᱯᱟᱭᱨᱟ ᱵᱟᱲᱟᱜᱼᱟ